ᱦᱮᱸ ᱱᱚᱝᱠᱟᱱ ᱧᱩᱢᱟᱱ ᱦᱟᱹᱞᱤ ᱜᱷᱚᱴᱚᱱ ᱥᱮ ᱵᱩᱡᱩᱱ ᱨᱮᱭᱟᱜ ᱠᱟᱛᱷᱟ ᱡᱩᱫᱤ ᱞᱟᱹᱭᱳᱜᱼᱟ ᱛᱚ ᱱᱚᱣᱟ ᱠᱳᱵᱷᱤᱴ ᱱᱟᱭᱤᱱᱴᱤᱱ ᱡᱟᱦᱟᱸ ᱫᱚ ᱫᱩ ᱦᱟᱡᱟᱨ ᱩᱱᱤᱥᱼᱵᱤᱥ ᱨᱮ ᱱᱚᱣᱟ ᱜᱷᱚᱴᱚᱱᱟ ᱫᱚ ᱦᱩᱭ ᱞᱮᱱᱟ ᱱᱚᱣᱟ ᱫᱷᱟᱹᱨᱛᱤ ᱡᱟᱠᱟᱛ ᱨᱮ ᱜᱚᱴᱟᱜᱮ ᱱᱚᱣᱟ ᱜᱷᱚᱴᱚᱱᱟ ᱫᱚ ᱦᱩᱭ ᱞᱮᱱᱟ ᱡᱟᱦᱟᱸ ᱫᱚ ᱠᱳᱵᱷᱤᱰ ᱱᱟᱭᱤᱱᱴᱤᱱ ᱢᱤᱫᱴᱮᱱ ᱵᱷᱟᱭᱨᱟᱥᱮ ᱮᱴᱮᱠ ᱞᱮᱫ ᱵᱚᱱᱟ ᱟᱵᱚ ᱨᱮᱱ ᱟᱭᱢᱟ ᱜᱮ ᱯᱮᱲᱟ ᱯᱟᱹᱨᱵᱷᱟᱹ ᱥᱮ ᱧᱮᱞ ᱦᱚᱲ ᱵᱤᱱᱟᱹ ᱦᱚᱲ ᱦᱚᱸ ᱟᱭᱢᱟ ᱦᱚᱲ ᱠᱚ ᱱᱚᱣᱟ ᱵᱷᱟᱭᱨᱟᱥ ᱛᱮᱠᱚ ᱡᱚᱯᱲᱟᱣ ᱞᱮᱱ ᱛᱮᱠᱚ ᱜᱚᱡ ᱵᱟᱹᱜᱤᱭᱟᱠᱟᱫ ᱵᱚᱱᱟ ᱱᱚᱣᱟ ᱜᱷᱚᱴᱚᱱᱟ ᱫᱚ ᱫᱩ ᱦᱟᱡᱟᱨ ᱩᱱᱤᱥ ᱨᱮᱭᱟᱜ ᱰᱤᱥᱮᱢᱵᱚᱨ ᱨᱮ ᱦᱩᱭ ᱞᱮᱱᱛᱮ ᱚᱱᱟ ᱫᱚ ᱠᱳᱵᱷᱤᱰ ᱠᱳᱨᱳᱱᱟ ᱵᱷᱟᱭᱨᱟᱥ ᱰᱤᱡᱤᱡ ᱠᱚ ᱢᱮᱛᱟᱣ ᱠᱟᱫᱟ ᱚᱱᱟ ᱫᱚ ᱠᱳᱵᱷᱤᱰ ᱱᱟᱭᱤᱱᱴᱤᱱ ᱠᱚ ᱞᱮᱠᱷᱟᱣ ᱠᱟᱫᱟ ᱱᱚᱣᱟ ᱫᱚ ᱱᱚᱣᱟ ᱨᱩᱣᱟᱹ ᱫᱚ ᱪᱤᱱ ᱨᱮᱭᱟᱜ ᱥᱟᱝᱦᱟᱭ ᱢᱤᱫᱴᱟᱱ ᱡᱟᱦᱟᱸ ᱫᱚ ᱥᱚᱦᱚᱨ ᱠᱟᱱᱟ ᱱᱟᱜᱽᱨᱟᱦᱟ ᱠᱟᱱᱟ ᱚᱸᱰᱮ ᱠᱷᱚᱱ ᱦᱮᱡᱽ ᱞᱮᱱᱟ ᱚᱸᱰᱮ ᱠᱷᱚᱱ ᱜᱚᱴᱟ ᱫᱷᱟᱹᱨᱛᱤ ᱡᱟᱠᱟᱛ ᱨᱮ ᱱᱚᱣᱟ ᱫᱚ ᱯᱟᱥᱱᱟᱣ ᱞᱮᱱᱟ ᱛᱚ ᱱᱚᱝᱠᱟᱱ ᱜᱮ ᱢᱤᱫᱴᱟᱱ ᱧᱩᱢᱟᱱ ᱜᱷᱚᱴᱚᱱᱟ ᱫᱩᱧ ᱞᱟᱹᱭ ᱥᱚᱫᱚᱨ ᱠᱮᱫᱟ